ᱤᱧ ᱚᱠᱟᱧ ᱢᱟᱱᱟᱣ ᱚᱱᱟ ᱠᱚ ᱯᱚᱨᱚᱵᱽ ᱫᱚ ᱱᱚᱣᱟ ᱠᱚ ᱠᱟᱱᱟ ᱡᱮᱢᱚᱱ ᱥᱚᱨᱦᱟᱭ ᱵᱟᱦᱟ ᱮᱨᱚᱜ ᱱᱚᱣᱟ ᱠᱚ ᱯᱚᱨᱚᱵᱽ ᱢᱟᱱᱟᱣ ᱟᱹᱜᱩᱭᱮᱜ ᱠᱟᱱᱟ ᱟᱹᱰᱤ ᱟᱹᱰᱤ ᱵᱤᱫᱟᱹᱞ ᱠᱷᱚᱱᱜᱮ ᱱᱚᱣᱟ ᱠᱚ ᱯᱚᱨᱚᱵᱽ ᱥᱚᱸᱜᱮ ᱠᱷᱟᱯ ᱠᱷᱟᱣᱟᱣ ᱠᱟᱛᱮ ᱦᱮᱡ ᱦᱩᱭ ᱠᱟᱱᱟ ᱱᱚᱣᱟ ᱠᱚ ᱯᱚᱨᱚᱵᱽ ᱛᱟᱞᱟ ᱛᱮᱜᱮ ᱟᱯᱱᱟᱨ ᱦᱚᱸ ᱠᱩᱥᱤ ᱨᱟᱹᱥᱠᱟᱹ ᱥᱮ ᱱᱟᱣᱟ ᱵᱟᱹᱦᱩ ᱠᱩᱲᱤ ᱠᱚ ᱡᱟᱶᱟᱭ ᱠᱚᱲᱟ ᱦᱚᱸ ᱩᱱᱠᱩ ᱦᱚᱸ ᱠᱤᱪᱨᱤᱡ ᱥᱮ ᱥᱩᱛᱟᱹᱢ ᱵᱟᱸᱫᱮ ᱠᱚ ᱟᱹᱜᱩ ᱵᱟᱲᱟᱭᱮᱜ ᱠᱚᱣᱟ ᱟᱨ ᱱᱚᱣᱟ ᱯᱚᱨᱚᱵᱽ ᱟᱹᱰᱤ ᱨᱟᱹᱥᱠᱟᱹ ᱥᱟᱞᱟᱜ ᱛᱮ ᱢᱟᱱᱟᱣ ᱟᱹᱜᱩᱭᱮᱫᱟ ᱛᱚ ᱱᱚᱣᱟ ᱠᱚ ᱯᱚᱨᱚᱵᱽ ᱫᱤᱱᱨᱮ ᱡᱮᱦᱮᱛᱩ ᱱᱚᱝᱠᱟᱱ ᱟᱛᱳ ᱪᱟᱞᱟᱣ ᱵᱮᱱᱟᱣ ᱨᱮᱱ ᱦᱚᱲ ᱠᱟᱹᱱᱟᱹᱧ ᱦᱚᱭᱛᱳ ᱚᱱᱠᱟ ᱞᱮᱠᱟ ᱨᱮ ᱤᱧ ᱫᱚ ᱯᱚᱨᱚᱵᱽ ᱦᱤᱞᱳᱜ ᱫᱤᱱ ᱫᱚ ᱯᱚᱨᱚᱵᱽ ᱵᱟᱵᱚᱛ ᱨᱮ ᱡᱟᱦᱮ ᱵᱮᱥᱛᱚᱧ ᱛᱟᱦᱮᱱᱟ ᱯᱩᱡᱟᱹ ᱯᱟᱴ ᱮᱢᱟᱱ ᱠᱚ ᱞᱟᱹᱜᱤᱫ ᱤᱧ ᱥᱟᱯᱲᱟᱣᱟ ᱟᱛᱳ ᱠᱚ ᱨᱮᱱ ᱦᱚᱲ ᱠᱩᱧ ᱫᱮ ᱫᱮᱞᱟ ᱠᱚᱣᱟ ᱡᱮ ᱫᱮ ᱫᱮᱞᱟ ᱟᱵᱚᱱ ᱟᱵᱚ ᱱᱚᱣᱟ ᱯᱩᱡᱟᱹ ᱵᱚᱱ ᱠᱚᱨᱟᱣᱟ ᱛᱚ ᱱᱚᱝᱠᱟ ᱥᱚᱦᱨᱟᱭ ᱨᱮ ᱡᱮᱢᱚᱱ ᱜᱚᱴ ᱞᱮ ᱯᱩᱡᱟᱹᱭᱟ ᱢᱟᱴᱷ ᱨᱮᱞᱮ ᱯᱩᱡᱟᱹᱭᱟ ᱯᱟᱹᱦᱤᱞ ᱦᱤᱞᱳᱜ ᱫᱤᱱ ᱫᱚ ᱫᱚᱥᱟᱨ ᱦᱤᱞᱳᱜ ᱫᱤᱱ ᱫᱚ ᱚᱲᱟᱜ ᱨᱮ ᱜᱷᱟᱨᱚᱸᱡᱽ ᱨᱮ ᱨᱮᱞᱮ ᱵᱚᱸᱜᱟ ᱯᱩᱡᱟᱹᱜᱼᱟ ᱛᱮᱥᱟᱨ ᱫᱤᱱ ᱫᱚ ᱠᱷᱩᱱᱴᱟᱹᱣ ᱫᱤᱱ ᱜᱟᱹᱭ ᱰᱟᱝᱨᱟ ᱰᱟᱝᱨᱟ ᱠᱚ ᱠᱷᱩᱱᱴᱟᱹᱣ ᱨᱮᱭᱟᱜ ᱱᱟᱱᱟ ᱦᱩᱱᱟᱹᱨ ᱦᱟᱱᱟ ᱱᱚᱣᱟ ᱞᱮ ᱪᱤᱱᱛᱟᱹ ᱫᱷᱟᱨᱟᱭᱟ ᱟᱨ ᱱᱚᱝᱠᱟᱜᱮ ᱵᱟᱹᱠᱤ ᱫᱤᱱ ᱠᱚᱦᱚᱸ ᱞᱮᱠ ᱞᱮᱠ ᱞᱮᱠᱟᱞᱮ ᱢᱟᱱᱟᱣ ᱤᱫᱤ ᱜᱮᱭᱟᱞᱮ ᱟᱞᱮ ᱞᱮ ᱠᱩᱨᱩᱢᱩᱴᱩᱭᱟ ᱛᱚ ᱟᱹᱰᱤ ᱨᱟᱹᱥᱠᱟᱹ ᱥᱟᱞᱟᱜ ᱥᱚᱨᱦᱟᱭ ᱞᱮ ᱢᱟᱱᱟᱣᱟ ᱥᱚᱨᱦᱟᱭ ᱨᱮ ᱢᱤᱥᱨᱟ ᱠᱚ ᱫᱟᱹᱭ ᱠᱚ ᱦᱟᱛᱚᱢ ᱠᱚ ᱱᱩᱠᱩ ᱠᱚᱞᱮ ᱦᱚᱦᱚ ᱟᱠᱚᱣᱟ ᱟᱨ ᱟᱹᱰᱤ ᱨᱟᱹᱥᱠᱟᱹ ᱥᱟᱞᱟᱜ ᱛᱮ ᱱᱚᱣᱟ ᱥᱚᱨᱦᱟᱭ ᱞᱮ ᱢᱟᱱᱟᱣ ᱵᱟᱛᱟᱣᱟ